ᱦᱮᱞᱳ ᱦᱮᱞᱳ ᱞᱟᱹᱭ ᱵᱤᱱ ᱚᱠᱚᱭ ᱵᱤᱱ ᱞᱟᱹᱭᱮᱫᱼᱟ ᱩᱱᱫᱤᱱ ᱡᱟᱦᱟᱸᱨᱮ ᱩᱱᱫᱤᱱ ᱡᱟᱦᱟᱸ ᱨᱮᱞᱤᱧ ᱫᱩᱲᱩᱵ ᱛᱟᱦᱮᱱᱟ ᱚᱸᱰᱮ ᱜᱮ ᱦᱮᱸ ᱦᱳᱭ ᱟᱹᱞᱩ ᱠᱚ ᱯᱚᱴᱚᱞ ᱠᱚ ᱟᱹᱞᱩ ᱫᱚ ᱚᱱᱮ ᱛᱤᱨᱤᱥ ᱴᱟᱠᱟ ᱠᱤᱞᱳ ᱜᱮ ᱠᱟᱨᱞᱟ ᱯᱚᱸᱪᱤᱥ ᱴᱟᱠᱟ ᱠᱟᱨᱞᱟ ᱠᱚ ᱛᱤᱨᱤᱥ ᱴᱟᱠᱟ ᱟᱹᱞᱩ ᱠᱚᱫᱚ ᱛᱤᱨᱤᱥ ᱴᱟᱠᱟ ᱠᱤᱞᱳ ᱠᱟᱨᱞᱟ ᱠᱚᱫᱚ ᱯᱚᱸᱪᱤᱥ ᱴᱟᱠᱟ ᱯᱩᱣᱟᱹ ᱟᱫᱚ ᱱᱤᱛᱚᱜ ᱫᱚ ᱫᱟᱢ ᱟᱠᱟᱱ ᱜᱮᱭᱟ ᱱᱤᱛᱚᱜ ᱫᱚ ᱥᱤᱛᱩᱝ ᱛᱮ ᱚᱱᱠᱟ ᱥᱚᱵᱽᱡᱤ ᱠᱚᱦᱚᱸ ᱵᱟᱭ ᱦᱩᱭᱩᱜ ᱠᱟᱱᱟ ᱥᱮ ᱚᱱᱟᱛᱮ ᱫᱟᱢ ᱟᱠᱟᱱ ᱜᱮᱭᱟ ᱦᱚᱸ ᱠᱚᱢ ᱫᱚ ᱤᱱᱟᱹ ᱯᱟᱸᱪ ᱫᱚᱥ ᱴᱟᱠᱟᱜᱮ ᱠᱚᱢᱚᱜᱚᱜᱼᱟ ᱚᱱᱟ ᱠᱷᱚᱱ ᱫᱚ ᱦᱟᱸᱜ ᱰᱷᱮᱹᱨ ᱫᱚ ᱵᱟᱹᱞᱤᱧ ᱠᱚᱢ ᱫᱟᱲᱮᱭᱟᱜᱼᱟ ᱦᱮᱸ ᱦᱳᱭ ᱟᱹᱞᱤᱧ ᱦᱚᱸᱛᱚ ᱦᱟᱸᱜ ᱢᱟᱱᱮ ᱡᱩᱲᱟᱹᱣ ᱟᱹᱞᱩ ᱥᱮ ᱤᱱᱟᱹᱜ ᱜᱟᱱ ᱦᱚᱸ ᱡᱩᱫᱤ ᱵᱟᱹᱞᱤᱧ ᱞᱟᱵᱷ ᱞᱮᱠᱷᱟᱱ ᱫᱚ ᱦᱟᱸᱜ ᱦᱳᱭ ᱩᱱᱟᱹᱜ ᱠᱚᱢ ᱛᱮ ᱦᱟᱸᱜ ᱵᱟᱹᱞᱤᱧ ᱮᱢ ᱫᱟᱲᱮᱭᱟᱜᱼᱟ ᱦᱮᱸ ᱟᱫᱚ ᱤᱱᱟᱹ ᱯᱟᱸᱪ ᱴᱟᱠᱟ ᱠᱟᱛᱮᱫ ᱞᱤᱧ ᱠᱚᱢᱚᱜᱚᱜᱼᱟ ᱚᱱᱟ ᱠᱚᱢ ᱚᱱᱟ ᱠᱚᱢ ᱫᱚ ᱦᱟᱸᱜ ᱠᱚᱢ ᱫᱚ ᱦᱟᱸᱜ ᱟᱨᱚ ᱵᱟᱹᱞᱤᱧ ᱫᱟᱲᱮᱭᱟᱜᱼᱟ ᱦᱟᱸᱜ ᱵᱷᱮᱰᱣᱟ ᱠᱚᱫᱚ ᱵᱤᱥ ᱴᱟᱠᱟ ᱠᱤᱞᱳ ᱚᱱᱟ ᱠᱚᱫᱚ ᱱᱤᱛᱚᱜ ᱫᱚ ᱠᱚᱢ ᱧᱚᱜ ᱠᱟᱱᱟ ᱠᱩᱸᱫᱽᱨᱤ ᱦᱚᱸ ᱤᱱᱠᱟᱹ ᱜᱮ ᱠᱚᱢ ᱠᱟᱱᱟ ᱯᱚᱱᱨᱚ ᱴᱟᱠᱟ ᱦᱳᱭ ᱦᱳᱭ ᱦᱳᱭ ᱦᱳᱭ